ᱚᱲᱟᱜ ᱨᱮ ᱵᱟᱜᱟᱱ ᱧᱮᱞ ᱞᱟᱹᱜᱤᱫ ᱛᱮ ᱥᱮ ᱵᱟᱜᱟᱱ ᱞᱟᱹᱜᱤᱫ ᱛᱮ ᱠᱷᱚᱨᱪᱟ ᱫᱚ ᱛᱷᱚᱲᱟ ᱠᱚᱢ ᱜᱮ ᱞᱟᱜᱟᱼᱟ ᱡᱩᱫᱤ ᱚᱲᱟᱜ ᱨᱮ ᱵᱮᱠᱟᱨ ᱦᱚᱲ ᱥᱮ ᱦᱟᱲᱟᱢᱼᱵᱩᱰᱦᱤ ᱦᱚᱲ ᱠᱚ ᱛᱟᱦᱮᱱ ᱠᱷᱟᱱ ᱚᱱᱟ ᱠᱚ ᱡᱚᱛᱱᱚ ᱥᱮ ᱡᱟᱦᱟᱱ ᱞᱮᱵᱟᱨ ᱠᱷᱚᱨᱚᱪ ᱥᱮ ᱡᱟᱦᱟᱸ ᱠᱟᱹᱢᱤ ᱦᱚᱲᱟᱜ ᱠᱷᱚᱨᱚᱪ ᱞᱟᱜᱟᱜ ᱚᱱᱟ ᱫᱚ ᱠᱚᱢ ᱜᱮ ᱞᱟᱜᱟᱼᱟ ᱪᱮᱫᱟᱜ ᱥᱮ ᱡᱚᱛᱱᱚ ᱞᱟᱹᱜᱤᱫ ᱛᱮ ᱚᱲᱟᱜ ᱨᱮᱱ ᱦᱟᱲᱟᱢᱼᱵᱩᱰᱦᱤ ᱦᱚᱲ ᱥᱮ ᱡᱟᱦᱟᱸᱭ ᱵᱮᱠᱟᱨ ᱠᱟᱹᱴᱤᱡ ᱠᱟᱹᱴᱤᱡ ᱠᱟᱹᱢᱤ ᱞᱟᱹᱜᱤᱫ ᱛᱮ ᱚᱲᱟᱜ ᱨᱮᱱ ᱵᱮᱠᱟᱨ ᱦᱚᱲ ᱡᱟᱦᱟᱸ ᱫᱚ ᱦᱟᱲᱟᱢᱼᱵᱩᱰᱦᱤ ᱦᱚᱲ ᱩᱱᱠᱩ ᱜᱮ ᱚᱱᱟ ᱠᱟᱹᱢᱤ ᱠᱚ ᱥᱟᱯᱞᱟᱭ ᱫᱟᱲᱮᱭᱟᱜᱼᱟ ᱚᱱᱠᱟ ᱞᱮᱠᱟ ᱦᱤᱥᱟᱹᱵᱛᱮ ᱯᱚᱨᱛᱛᱮᱠ ᱦᱚᱲ ᱡᱚᱫᱤ ᱱᱚᱝᱠᱟ ᱠᱟᱹᱴᱤᱡ ᱢᱟᱹᱴᱤᱡ ᱥᱮ ᱠᱟᱹᱴᱤᱡ ᱠᱟᱹᱴᱤᱡ ᱡᱟᱭᱜᱟ ᱨᱮ ᱡᱩᱫᱤ ᱱᱤᱡᱮᱨ ᱡᱟᱦᱟᱸ ᱫᱚᱠᱚ ᱢᱮᱱᱟ ᱥᱟᱸᱦᱮᱫ ᱵᱮᱜᱚᱨ ᱢᱟᱹᱱᱢᱤ ᱵᱟᱧᱪᱟᱣ ᱜᱮ ᱵᱟᱝ ᱚᱱᱠᱟᱜᱮ ᱠᱟᱹᱴᱤᱡ ᱠᱟᱹᱴᱤᱡ ᱵᱟᱜᱟᱱ ᱥᱮ ᱱᱤᱡᱮᱨᱟᱜ ᱥᱟᱸᱦᱮᱫ ᱞᱟᱹᱜᱤᱫ ᱛᱮ ᱡᱩᱫᱤ ᱵᱟᱜᱟᱱ ᱵᱚᱱ ᱵᱮᱱᱟᱣᱟ ᱛᱟᱦᱚᱞᱮ ᱠᱷᱚᱨᱪᱟ ᱫᱚ ᱟᱹᱰᱤ ᱡᱟᱹᱥᱛᱤ ᱫᱚ ᱵᱟᱝ ᱯᱟᱲᱟᱜᱼᱟ ᱟᱨ ᱚᱱᱠᱟ ᱞᱮᱠᱟ ᱦᱤᱥᱟᱹᱵ ᱛᱮ ᱵᱟᱜᱟᱱ ᱤᱧ ᱦᱚᱸᱧ ᱠᱚᱨᱟᱣ ᱠᱟᱫᱟ ᱡᱟᱦᱟᱸ ᱫᱚ ᱪᱟᱨᱟ ᱦᱚᱸ ᱱᱤᱡᱮᱨᱟᱜ ᱜᱮ ᱟᱨ ᱠᱤᱪᱷᱩ ᱪᱟᱨᱟ ᱫᱚᱧ ᱠᱤᱨᱤᱧ ᱠᱟᱫᱟ ᱟᱨ ᱚᱱᱟ ᱟᱹᱰᱤ ᱡᱚᱛᱚᱱ ᱛᱮ ᱨᱚᱦᱚᱭ ᱠᱟᱫ ᱛᱮ ᱠᱚᱢ ᱥᱮ ᱠᱚᱢ ᱛᱤᱨᱤᱥ ᱪᱚᱞᱞᱤᱥᱴᱤ ᱜᱟᱱ ᱫᱟᱨᱮ ᱦᱩᱭ ᱠᱟᱱᱟ ᱠᱤᱪᱷᱩ ᱫᱚ ᱩᱞ ᱫᱟᱨᱮ ᱦᱮᱱᱟᱜᱼᱟ ᱠᱤᱪᱷᱩ ᱤᱭᱩᱠᱞᱮᱯᱚᱴᱟᱥ ᱫᱟᱨᱮ ᱦᱮᱱᱟᱜᱼᱟ ᱟᱨ ᱦᱚᱸ ᱚᱱᱠᱟ ᱮᱢᱟᱱ ᱛᱮᱱᱟᱜ ᱫᱟᱨᱮ ᱠᱚ ᱢᱮᱱᱟᱜᱼᱟ ᱡᱟᱦᱟᱸ ᱫᱚ ᱵᱟᱨᱭᱟ ᱠᱟᱹᱢᱤ ᱮᱢᱫᱟᱭ ᱢᱤᱫ ᱫᱚ ᱫᱟᱨᱮ ᱡᱚ ᱦᱚᱸᱧ ᱧᱟᱢᱫᱟ ᱢᱤᱫ ᱫᱚ ᱫᱟᱨᱮ ᱢᱚᱴᱟ ᱠᱟᱛᱮᱫ ᱤᱧ ᱟᱹᱠᱷᱨᱤᱧ ᱫᱟᱲᱮᱭᱟᱜ ᱠᱟᱱᱟ ᱟᱨ ᱢᱤᱫ ᱫᱚ ᱦᱩᱭᱩᱜ ᱠᱟᱱᱟ ᱫᱷᱨᱟᱹᱛᱤ ᱨᱮ ᱚᱠᱥᱤᱡᱮᱱ ᱨᱮᱭᱟᱜ ᱡᱟᱦᱟᱸ ᱡᱚᱜᱟᱣ ᱢᱟᱱᱟᱣᱫᱟ ᱥᱟᱶᱛᱮ ᱫᱷᱟᱹᱨᱛᱤ ᱨᱮ ᱡᱟᱦᱟᱸ ᱨᱤᱢᱤᱞ ᱫᱟᱜ ᱮ ᱡᱟᱹᱲᱤ ᱫᱟᱲᱮᱭᱟᱜ ᱟᱭᱢᱟ ᱠᱤᱪᱷᱩ ᱥᱩᱵᱤᱫᱟ ᱢᱮᱱᱟᱜᱼᱟ